ᱱᱤᱛ ᱦᱚᱸ ᱟᱹᱞᱤᱧ ᱫᱚ ᱤᱱᱰᱤᱭᱟᱱ ᱚᱭᱮᱞ ᱚᱣᱟᱨᱞᱰ ᱫᱚ ᱟᱹᱰᱤᱡᱳᱨ ᱞᱤᱧ ᱠᱩᱥᱤᱭᱟᱜᱼᱟ ᱟᱨ ᱥᱮᱛᱟᱜ ᱟᱹᱭᱩᱵ ᱞᱤᱧ ᱧᱮᱞᱟ ᱡᱟᱦᱟᱸ ᱯᱷᱳᱲᱳ ᱨᱮ ᱟᱹᱞᱤᱧ ᱚᱸᱰᱮ ᱯᱚᱥᱚᱱᱫᱽ ᱨᱤᱱᱤᱡ ᱥᱤᱝᱜᱟᱨ ᱢᱮᱱᱟᱭᱟ ᱡᱟᱦᱟᱸᱭᱟᱜ ᱧᱩᱛᱩᱢ ᱦᱩᱭᱩᱜ ᱠᱟᱱᱟ ᱥᱟᱞᱢᱟᱱ ᱥᱟᱞᱢᱟᱱᱟᱜ ᱥᱮᱨᱮᱧ ᱟᱨ ᱟᱸᱡᱚᱢ ᱟᱨ ᱩᱱᱤᱭᱟᱜ ᱥᱮᱨᱮᱧ ᱵᱮᱱ ᱟᱸᱡᱚᱢ ᱞᱮᱠᱷᱟᱱ ᱦᱚᱲᱢᱚ ᱥᱟᱱᱟᱢ ᱨᱩᱢᱩᱭᱚᱜᱼᱟ ᱟᱨ ᱱᱩᱱᱟᱹᱜ ᱵᱮᱥ ᱵᱩᱡᱷᱟᱹᱜᱼᱟ ᱢᱮᱱ ᱛᱮᱦᱚᱸ ᱵᱟᱭ ᱢᱮᱱ ᱥᱮᱴᱮᱨᱚᱜᱼᱟ ᱟᱹᱰᱤ ᱨᱟᱹᱥᱠᱟᱹ ᱵᱩᱡᱷᱟᱹᱜᱼᱟ ᱚᱱᱟᱛᱮ ᱩᱱᱤᱭᱟᱜ ᱥᱮᱨᱮᱧ ᱫᱚ ᱟᱹᱰᱤ ᱡᱳᱨ ᱞᱤᱧ ᱠᱩᱥᱤᱭᱟᱜᱼᱟ ᱡᱟᱦᱟᱸ ᱯᱳᱲᱳ ᱨᱮ ᱩᱱᱤᱭᱟᱜ ᱥᱮᱨᱮᱧ ᱟᱸᱡᱚᱢ ᱞᱮᱠᱷᱟᱱ ᱜᱤᱫᱽᱨᱟᱹ ᱠᱚ ᱟᱨ ᱵᱟᱝ ᱡᱟᱹᱯᱤᱫ ᱟᱠᱟᱱ ᱜᱤᱫᱽᱨᱟᱹ ᱦᱚᱸᱠᱚ ᱥᱮᱨᱮᱧ ᱚᱱᱟ ᱥᱮᱨᱮᱧ ᱵᱤᱱ ᱟᱸᱡᱚᱢ ᱟᱠᱟᱫ ᱠᱷᱟᱱ ᱨᱟᱹᱥᱠᱟᱹ ᱜᱮᱠᱚ ᱵᱩᱡᱷᱟᱹᱣᱟ ᱡᱟᱹᱯᱤᱫ ᱠᱟᱛᱮᱫ ᱦᱚᱸ ᱚᱱᱠᱟ ᱜᱮ ᱩᱱᱤ ᱟᱹᱞᱤᱧ ᱟᱹᱰᱤ ᱵᱮᱥ ᱥᱤᱝᱜᱟᱨ ᱠᱟᱱᱟᱭ ᱟᱨ ᱩᱱᱤ ᱩᱱᱤᱭᱟᱜ ᱥᱮᱨᱮᱧ ᱫᱚ ᱥᱮᱛᱟᱜ ᱟᱹᱭᱩᱵ ᱟᱸᱡᱚᱢ ᱟᱠᱟ ᱜᱮ ᱥᱟᱱᱟᱞᱤᱧᱟ ᱤᱭᱩᱴᱩᱵᱽ ᱨᱮ ᱢᱤᱫ ᱫᱷᱟᱣ ᱩᱱᱤᱭᱟᱜ ᱥᱮᱨᱮᱧ ᱞᱤᱧ ᱧᱮᱞ ᱧᱚᱜᱽ ᱜᱮᱭᱟ ᱟᱨ ᱚᱱᱟ ᱥᱟᱶᱛᱮ ᱟᱵᱚ ᱥᱟᱱᱛᱟᱲ ᱨᱤᱱᱤᱡ ᱦᱚᱸ ᱡᱟᱦᱟᱸ ᱞᱮᱠᱟ ᱵᱚᱥᱮᱱ ᱵᱚᱥᱮᱱᱟᱜ ᱥᱮᱨᱮᱧ ᱦᱚᱸ ᱟᱹᱰᱤ ᱡᱳᱨ ᱞᱤᱧ ᱠᱩᱥᱤᱭᱟᱜᱼᱟ ᱢᱮᱱᱠᱷᱟᱱ ᱚᱱᱟ ᱥᱟᱶᱛᱮ ᱟᱨᱦᱚᱸ ᱢᱮᱱᱟᱜ ᱟᱠᱟᱫ ᱠᱚᱜᱮᱭᱟ ᱡᱚᱛᱚ ᱦᱚᱲᱟᱜ ᱜᱮᱞᱤᱧ ᱟᱵᱚ ᱥᱟᱱᱛᱟᱲ ᱱᱤᱡᱮ ᱦᱚᱸ ᱡᱚᱛᱚ ᱦᱚᱲᱟᱜ ᱥᱮᱨᱮᱧ ᱫᱚ ᱟᱹᱰᱤ ᱱᱟᱯᱟᱭ ᱜᱮ ᱵᱩᱡᱷᱟᱹᱜᱼᱟ ᱟᱨ ᱩᱱᱠᱩᱣᱟᱜ ᱥᱮᱨᱮᱧ ᱦᱚᱸ ᱵᱮᱥ ᱟᱸᱡᱚᱢ ᱞᱟᱹᱜᱤᱫ ᱛᱮ ᱟᱹᱰᱤ ᱵᱮᱥ ᱠᱚ ᱥᱮᱨᱮᱧᱟ ᱛᱚ ᱡᱚᱛᱚ ᱦᱚᱲᱟᱜ ᱟᱵᱚ ᱥᱟᱱᱛᱟᱲ ᱡᱟᱦᱟᱸ ᱛᱤᱱᱟᱹᱜ ᱜᱮ ᱥᱤᱝᱜᱟᱨ ᱢᱮᱱᱟᱜ ᱠᱚᱣᱟ ᱡᱚᱛᱚ ᱦᱚᱲᱟᱜ ᱞᱤᱧ ᱠᱩᱥᱤᱭᱟᱜᱼᱟ ᱟᱨ ᱥᱟᱞᱢᱟᱱᱟᱜ ᱥᱮᱨᱮᱧ ᱫᱚ ᱟᱹᱰᱤ ᱡᱳᱨ ᱜᱮᱞᱤᱧ ᱠᱩᱥᱤᱭᱟᱜᱼᱟ ᱢᱮᱱᱠᱷᱟᱱ ᱟᱹᱰᱤ ᱱᱟᱯᱟᱭ ᱥᱮᱨᱮᱧᱟᱭ ᱚᱱᱟ ᱛᱮᱞᱤᱧ ᱥᱚᱵᱽ ᱵᱟᱲᱮ ᱧᱮᱞ ᱟᱨ ᱟᱸᱡᱚᱢ ᱧᱚᱜᱽ ᱜᱮᱭᱟᱞᱤᱧ ᱛᱟᱭ